ᱯᱚᱪᱷᱤᱢ ᱵᱚᱝᱜᱚ ᱦᱚᱱᱚᱛ ᱨᱮᱫᱚ ᱫᱚᱢᱮ ᱫᱟᱨᱮ ᱠᱚ ᱛᱟᱦᱮᱸ ᱞᱮᱱᱟ ᱫᱟᱨᱮ ᱛᱮᱜᱮ ᱦᱟᱨᱚ ᱵᱟᱨᱚ ᱛᱟᱦᱮᱸ ᱞᱮᱱᱟ ᱠᱤᱱᱛᱩ ᱱᱮᱛᱟᱨ ᱫᱚ ᱚᱱᱠᱟ ᱫᱚ ᱵᱟᱝ ᱚᱱᱟ ᱫᱟᱨᱮ ᱠᱚᱠᱚ ᱜᱮᱫ ᱠᱟᱫᱟ ᱫᱚᱢᱮ ᱦᱚᱲ ᱠᱚ ᱦᱮᱡ ᱱᱟ ᱟᱨ ᱫᱚᱢᱮ ᱦᱚᱲ ᱦᱮᱡ ᱠᱟᱛᱮ ᱦᱚᱲᱟᱜ ᱫᱟᱨᱮ ᱠᱚ ᱜᱮᱫ ᱠᱟᱛᱮ ᱚᱲᱟᱜ ᱠᱚᱠᱚ ᱵᱮᱱᱟᱣ ᱠᱟᱫᱟ ᱚᱲᱟᱜ ᱠᱚ ᱵᱮᱱᱟᱣ ᱠᱟᱛᱮ ᱟᱨ ᱱᱚᱛᱮ ᱫᱚ ᱠᱚᱭᱞᱟ ᱠᱚᱭᱞᱟ ᱠᱷᱟᱫᱟᱱ ᱢᱮᱱᱟᱜᱼᱟ ᱠᱚᱭᱞᱟ ᱠᱷᱟᱫᱟᱱ ᱠᱚ ᱞᱟ ᱠᱟᱛᱮ ᱠᱚᱭᱞᱟ ᱠᱚᱠᱚ ᱩᱰᱩᱝᱟ ᱚᱱᱟᱜᱮ ᱠᱟᱹᱢᱤ ᱛᱟᱠᱚ ᱟᱨ ᱚᱱᱟ ᱚᱱᱟ ᱠᱟᱹᱢᱤ ᱠᱟᱛᱮ ᱜᱮᱠᱚ ᱟᱹᱥᱩᱞᱚᱜ ᱛᱮ ᱟᱨ ᱚᱸᱰᱮ ᱠᱷᱚᱡ ᱫᱚ ᱟᱠᱷᱨᱤᱧ ᱫᱟᱠᱚ ᱠᱚᱭᱞᱟ ᱠᱚ ᱛᱟᱲᱟᱣ ᱠᱟᱛᱮ ᱟᱠᱷᱨᱤᱧ ᱛᱮ ᱟᱨ ᱚᱱᱟ ᱤᱭᱟᱹ ᱠᱟᱛᱮ ᱜᱮ ᱚᱱᱟ ᱤᱭᱟᱹ ᱠᱟᱛᱮ ᱜᱮ ᱟᱠᱷᱨᱤᱧ ᱠᱟᱛᱮ ᱯᱚᱭᱥᱟ ᱠᱚ ᱧᱟᱢ ᱚᱱᱟ ᱛᱮᱜᱮ ᱠᱚ ᱛᱟᱦᱮᱱ ᱛᱮ ᱟᱨ ᱞᱟᱦᱟ ᱛᱮᱫᱚ ᱩᱱᱟᱹᱜ ᱚᱲᱟᱜ ᱠᱚᱫᱚ ᱵᱟᱝ ᱛᱟᱦᱮᱸ ᱞᱮᱱᱟ ᱱᱮᱛᱟᱨ ᱜᱮ ᱚᱱᱟ ᱫᱟᱨᱮ ᱠᱚ ᱜᱮᱫ ᱠᱟᱛᱮ ᱚᱲᱟᱜ ᱠᱚᱠᱚ ᱵᱮᱱᱟᱣ ᱠᱟᱫᱟ ᱟᱨ ᱫᱟᱨᱮ ᱠᱚ ᱱᱮᱛᱟᱨ ᱫᱚ ᱵᱟᱹᱪᱩᱜᱼᱟ ᱚᱱᱟ ᱚᱲᱟᱜ ᱠᱚ ᱚᱱᱟ ᱚᱲᱟᱜ ᱠᱚᱨᱮ ᱫᱚ ᱢᱟᱱᱮ ᱫᱚᱢᱮ ᱦᱚᱲ ᱜᱮᱠᱚ ᱛᱟᱦᱮᱱ ᱛᱮ ᱟᱨ ᱫᱟᱨᱮ ᱠᱚ ᱵᱟᱹᱪᱩᱜ ᱛᱮ ᱟᱨ ᱦᱚᱭ ᱦᱚᱸ ᱵᱟᱝ ᱧᱟᱢᱚᱜᱼᱟ ᱥᱟᱥ ᱠᱚᱦᱚᱸ ᱵᱟᱢ ᱦᱟᱛᱟᱣ ᱫᱟᱲᱮᱭᱟᱜᱼᱟ